ᱤᱧ ᱱᱟᱨᱟᱱᱯᱩᱨ ᱠᱷᱚᱱ ᱤᱧ ᱨᱚᱲᱫᱟ ᱦᱮᱸ ᱜᱟᱹᱰᱤ ᱢᱟᱹᱞᱤᱠ ᱠᱟᱱ ᱜᱮᱭᱟᱢ ᱛᱚ ᱵᱚᱞᱮᱧ ᱢᱮᱱᱮᱫ ᱠᱟᱱ ᱛᱟᱦᱮᱱᱟ ᱤᱭᱟᱹ ᱵᱟᱹᱦᱩ ᱧᱮᱞ ᱞᱮ ᱪᱟᱞᱟᱣ ᱠᱚᱜᱼᱟ ᱦᱟᱱᱛᱮ ᱟᱹᱰᱤ ᱥᱟᱺᱜᱤᱧ ᱦᱟᱱᱟ ᱵᱟᱦᱨᱮ ᱵᱟᱹᱦᱩ ᱧᱮᱞ ᱞᱮ ᱪᱟᱞᱟᱣ ᱠᱚᱜᱼᱟ ᱟᱫᱚ ᱵᱚᱞᱮ ᱜᱟᱹᱰᱤ ᱯᱷᱟᱠᱟ ᱜᱮᱛᱟᱢᱟ ᱨᱤᱡᱟᱵᱷ ᱨᱮ ᱵᱟᱹᱱᱩᱜ ᱛᱟᱢᱟ ᱛᱚ ᱵᱟᱹᱱᱩᱜᱼᱟ ᱦᱚᱸ ᱚᱱᱟᱜᱮ ᱵᱚᱞᱮᱧ ᱢᱮᱱᱮᱫ ᱠᱟᱱ ᱛᱟᱦᱮᱱᱟ ᱵᱚᱞᱮ ᱜᱟᱹᱰᱤ ᱯᱷᱟᱠᱟ ᱜᱮᱛᱟᱢ ᱠᱷᱟᱱ ᱫᱚ ᱵᱚᱞᱮ ᱵᱩᱫᱷᱵᱟᱨ ᱦᱤᱞᱳᱜ ᱞᱮ ᱪᱟᱞᱟᱣ ᱠᱚᱜᱼᱟ ᱪᱟᱞᱟᱜ ᱟᱞᱮ ᱵᱚᱞᱮ ᱵᱟᱦᱨᱮ ᱛᱮ ᱵᱟᱹᱦᱩ ᱧᱮᱞ ᱦᱮᱸ ᱵᱟᱦᱨᱮ ᱛᱮ ᱵᱟᱹᱦᱩ ᱧᱮᱞ ᱞᱮ ᱪᱟᱞᱟᱜᱼᱟ ᱟᱫᱚ ᱵᱚᱞᱮ ᱦᱮᱸ ᱵᱷᱟᱲᱟ ᱫᱚ ᱛᱤᱱᱟᱹᱜ ᱮᱢ ᱦᱟᱛᱟᱣ ᱠᱮᱭᱟ

ᱫᱩᱦᱟᱡᱟᱨ ᱦᱮᱸ ᱟᱫᱚᱞᱮ ᱫᱚᱦᱚ ᱟᱸᱜᱟᱭᱟ ᱜᱟᱹᱰᱤ ᱫᱚ ᱩᱱ ᱦᱤᱞᱳᱜ ᱫᱚ ᱵᱚᱞᱮ ᱟᱹᱰᱤ ᱥᱟᱺᱜᱤᱧ ᱰᱟᱦᱟᱨ ᱠᱟᱱᱟ ᱛᱚ ᱟᱫᱚ ᱛᱟᱦᱮᱱ ᱦᱩᱭᱩᱜᱼᱟ ᱢᱤᱫ ᱧᱤᱫᱟᱹ ᱫᱚ ᱛᱟᱦᱮᱱ ᱦᱩᱭᱩᱜᱼᱟ ᱫᱚᱥᱟᱨ ᱦᱤᱞᱳᱜ ᱥᱮᱛᱟᱜ ᱫᱚ ᱵᱚᱞᱮ ᱦᱤᱡᱩᱜ ᱫᱚ ᱦᱩᱭᱩᱜᱼᱟ ᱦᱮᱸ ᱚᱱᱟᱜᱤᱧ ᱢᱮᱱᱮᱫ ᱠᱟᱱ ᱛᱟᱦᱮᱱᱟ ᱵᱚᱞᱮ ᱯᱷᱟᱸᱠᱟ ᱜᱮᱛᱟᱢᱟ ᱥᱮ ᱵᱟᱝ ᱜᱟᱹᱰᱤ ᱵᱚᱞᱮ ᱯᱷᱟᱸᱠᱟ ᱜᱮᱛᱟᱢ ᱠᱷᱟᱱ ᱫᱚ ᱵᱚᱞᱮ ᱨᱤᱡᱟᱵᱷ ᱨᱮ ᱵᱟᱹᱱᱩᱜ ᱠᱷᱟᱱ ᱫᱚᱞᱮ ᱤᱫᱤᱭᱟ ᱛᱚᱵᱮ ᱦᱮᱸ ᱢᱟ ᱱᱤᱭᱟᱹ ᱫᱤᱱ ᱵᱩᱫᱷ ᱵᱟᱨ ᱦᱤᱞᱳᱜ ᱞᱮ ᱤᱫᱤᱭᱟ ᱟᱞᱮ ᱜᱷᱟᱨᱚᱸᱡᱽ ᱨᱮᱱ ᱞᱮ ᱪᱟᱞᱟᱜ ᱠᱟᱱᱟ ᱟᱭᱢᱟ ᱦᱚᱲ ᱟᱞᱮ ᱨᱮᱱ ᱛᱤᱱᱟᱹᱜ ᱯᱮᱲᱟ ᱦᱮᱱᱟᱜ ᱠᱚᱣᱟ ᱵᱚᱞᱮ ᱡᱚᱛᱚ ᱛᱤᱱᱟᱹᱜ ᱢᱮᱱᱟᱜ ᱠᱚᱣᱟ ᱚᱱᱠᱟ ᱯᱟᱥᱮᱡ ᱟᱴᱷᱟᱨᱳ ᱵᱤᱥ ᱵᱤᱥ ᱡᱚᱱᱟ ᱜᱟᱱ ᱦᱮᱸ ᱩᱱᱟᱹᱜ ᱜᱮᱞᱮ ᱪᱟᱞᱟᱜᱼᱟ ᱵᱤᱥ ᱡᱚᱱᱟ ᱜᱟᱱ ᱦᱮᱸ ᱚᱱᱟ ᱜᱤᱧ ᱢᱮᱱᱮᱫ ᱠᱟᱱ ᱛᱟᱦᱮᱱᱟ ᱵᱚᱞᱮ ᱦᱮᱸ ᱢᱟ ᱛᱚᱵᱮ ᱵᱩᱫᱷ ᱵᱟᱨ ᱦᱤᱞᱳᱜ ᱟᱹᱜᱩᱭ ᱢᱮ ᱯᱷᱳᱱᱟᱹᱧ ᱦᱟᱸᱜ ᱟᱨᱦᱚᱸ ᱵᱩᱫᱷ ᱵᱟᱨ ᱦᱤᱞᱳᱜ ᱮᱢ ᱟᱹᱜᱩᱭᱟ

ᱴᱷᱤᱠ ᱜᱮᱭᱟ ᱦᱮᱸ ᱵᱩᱫᱷᱵᱟᱨ ᱦᱤᱞᱳᱜ ᱟᱹᱜᱩᱭ ᱢᱮ ᱯᱷᱳᱱ ᱨᱩᱣᱟᱹᱲᱟᱹᱧ ᱦᱟᱸᱜ ᱦᱮᱸ